ᱱᱚᱶᱟ ᱥᱤᱡᱮᱱᱟᱜ ᱫᱚ ᱢᱤᱫᱴᱟᱱ ᱦᱚᱭᱛᱳ ᱡᱷᱩᱲᱤᱢ ᱵᱮᱱᱟᱣᱼᱟ ᱟᱫᱚ ᱡᱷᱩᱲᱤ ᱵᱮᱱᱟᱣ ᱠᱮᱫᱟᱢ ᱠᱩᱰᱤᱢ ᱵᱮᱱᱟᱣ ᱠᱮᱫᱟ ᱠᱩᱰᱤ ᱵᱮᱱᱟᱣ ᱠᱟᱛᱮᱫ ᱟᱫᱚ ᱦᱟᱥᱟᱵᱤᱱ ᱢᱟᱜᱟ ᱦᱟᱥᱟ ᱵᱮᱱᱟᱣ ᱠᱟᱛᱮᱫ ᱵᱟᱹᱫ ᱠᱷᱮᱛ ᱵᱤᱱ ᱛᱮᱭᱟᱨ ᱠᱮᱫᱟ ᱛᱮᱭᱟᱨ ᱠᱟᱛᱮᱫ ᱟᱫᱚ ᱚᱸᱰᱮ ᱪᱟᱥ ᱟᱨᱡᱟᱣ ᱟᱵᱤᱱ ᱟᱫᱚ ᱚᱱᱟ ᱪᱟᱥ ᱟᱨᱡᱟᱣ ᱠᱟᱛᱮᱫ ᱜᱮ ᱟᱵᱤᱱᱟᱜ ᱞᱮᱠᱟᱱ ᱡᱚᱢ ᱧᱩᱣᱟᱜᱛᱮ ᱵᱤᱱ ᱩᱛᱱᱟᱹᱜᱼᱟ ᱟᱹᱵᱤᱱᱟᱜ ᱠᱚᱱᱳ ᱢᱟᱱᱮ ᱟᱵᱤᱱᱟᱜ ᱠᱟᱭᱫᱟ ᱠᱳᱣᱥᱚᱞᱛᱮ ᱢᱟᱱᱮ ᱟᱹᱰᱤ ᱨᱚᱠᱚᱢᱟᱜ ᱵᱤᱱ ᱵᱮᱱᱟᱣ ᱠᱮᱫᱟ ᱢᱟᱱᱮ ᱚᱱᱟᱡ ᱵᱤᱱ ᱪᱟᱥᱟ ᱚᱱᱠᱟᱱᱟᱜ ᱪᱟᱥᱼᱵᱟᱥ ᱠᱚ ᱤᱫᱤ ᱠᱟᱛᱮᱫ ᱜᱮ ᱟᱢᱟᱜ ᱢᱟᱱᱮ ᱩᱛᱱᱟᱹᱣ ᱫᱚ ᱦᱩᱭᱩᱜᱼᱟ